ᱟᱵᱚ ᱱᱤᱛᱚᱜ ᱵᱚᱨᱛᱚᱢᱟᱱ ᱡᱩᱜᱽ ᱨᱮ ᱢᱳᱵᱟᱭᱤᱞ ᱮᱱᱰᱨᱚᱭᱮᱰ ᱢᱳᱵᱟᱭᱤᱞ ᱦᱮᱡ ᱠᱟᱛᱮᱫ ᱟᱹᱰᱤᱜᱟᱱ ᱦᱚᱲᱟᱜ ᱥᱩᱵᱤᱫᱷᱟ ᱦᱩᱭ ᱠᱟᱱᱟ ᱡᱮᱢᱚᱱ ᱵᱤᱵᱷᱤᱱᱱᱚ ᱨᱚᱠᱚᱢ ᱮᱯ ᱩᱰᱩᱠ ᱟᱠᱟᱱᱟ ᱤᱭᱩᱴᱩᱵᱽ ᱯᱷᱮᱥᱵᱩᱠ ᱟᱨᱦᱚᱸ ᱟᱭᱢᱟ ᱵᱚᱱ ᱮᱯ ᱢᱮᱱᱟᱜᱼᱟ ᱛᱚ ᱚᱱᱟ ᱠᱚ ᱮᱯ ᱟᱵᱚ ᱰᱟᱣᱩᱱᱞᱳᱰ ᱠᱟᱛᱮᱫ ᱟᱭᱢᱟ ᱵᱚᱱ ᱠᱟᱹᱢᱤ ᱫᱟᱲᱮᱭᱟᱜᱼᱟ ᱡᱮᱢᱚᱱ ᱯᱟᱲᱦᱟᱜ ᱛᱷᱮᱠᱮ ᱵᱤᱵᱷᱤᱱᱱᱚ ᱨᱚᱠᱚᱢ ᱴᱨᱮᱱᱤᱝ ᱮᱢᱟᱱ ᱛᱮᱭᱟᱜ ᱥᱤᱠᱷᱱᱤᱭᱚ ᱵᱤᱥᱚᱭ ᱵᱚᱱ ᱵᱟᱰᱟᱭ ᱫᱟᱲᱮᱭᱟᱜᱼᱟ ᱟᱨ ᱚᱱᱟ ᱠᱷᱟᱹᱛᱤᱨ ᱛᱮ ᱡᱚᱯᱲᱟᱣ ᱵᱚᱱ ᱛᱟᱦᱮᱸ ᱞᱮᱱᱠᱷᱟᱱ ᱟᱵᱚ ᱥᱚᱢᱚᱭ ᱦᱚᱸ ᱵᱟᱦᱨᱮ ᱛᱮ ᱡᱟᱦᱟᱸ ᱥᱮᱜ ᱵᱟᱝ ᱪᱟᱞᱟᱣ ᱠᱟᱛᱮᱫ ᱚᱲᱟᱜ ᱨᱮ ᱫᱩᱲᱩᱵ ᱠᱟᱛᱮᱫ ᱦᱚᱸᱵᱚᱱ ᱠᱚᱨᱟᱣ ᱫᱟᱲᱮᱭᱟᱜᱼᱟ ᱟᱨ ᱠᱷᱚᱨᱪᱟ ᱦᱚᱸ ᱠᱚᱢᱚᱜ ᱛᱟᱵᱚᱱᱟ ᱥᱚᱢᱚᱭ ᱦᱚᱸ ᱵᱟᱧᱪᱟᱜ ᱛᱟᱵᱳᱱᱟ ᱚᱱᱟ ᱦᱚᱛᱮᱡ ᱛᱮ ᱱᱚᱣᱟ ᱢᱳᱵᱟᱭᱤᱞ ᱵᱮᱵᱚᱦᱟᱨ ᱠᱟᱛᱮᱫ ᱟᱹᱰᱤᱜᱟᱱ ᱵᱚᱱ ᱥᱮᱪᱮᱫ ᱫᱟᱲᱮᱭᱟᱜᱼᱟ ᱟᱨ ᱢᱤᱫᱴᱮᱡ ᱡᱮ ᱟᱵᱚ ᱰᱮᱵᱷᱞᱚᱯ ᱥᱮᱜ ᱵᱚᱱ ᱪᱟᱞᱟᱜᱼᱟ